ᱤᱧᱴᱷᱮᱱ ᱢᱟ ᱯᱚᱭᱥᱟ ᱵᱟᱹᱱᱩᱜ ᱟᱹᱱᱤᱡ ᱦᱟᱛᱨᱮ ᱟᱫᱚ ᱡᱩᱫᱤ ᱟᱢ ᱯᱷᱳᱱ ᱯᱮ ᱜᱳᱜᱳᱞ ᱯᱮᱢ ᱪᱟᱹᱞᱩᱭᱟ ᱮᱱᱠᱷᱟᱱ ᱫᱚ ᱤᱧ ᱫᱚ ᱯᱷᱳᱱ ᱯᱮᱭᱟᱢᱟᱹᱧ ᱯᱚᱭᱥᱟ ᱫᱚ ᱡᱩᱫᱤ ᱟᱢᱟᱜ ᱯᱷᱳᱱ ᱯᱮ ᱛᱟᱢ ᱢᱮᱱᱟᱜ ᱠᱷᱟᱱ ᱪᱮᱫᱟᱜ ᱥᱮ ᱤᱧᱟᱹᱜ ᱫᱚ ᱦᱟᱛᱨᱮᱱ ᱯᱚᱭᱥᱟ ᱵᱟᱹᱱᱩᱜ ᱟᱱᱤᱡ ᱡᱚᱛᱚ ᱤᱧᱟᱹᱜ ᱫᱚ ᱯᱷᱳᱱ ᱨᱮᱜᱮ ᱯᱚᱭᱥᱟ ᱛᱤᱧ ᱟᱫᱚ ᱚᱱᱟᱛᱮ ᱤᱧᱫᱚᱧ ᱢᱮᱱᱮᱫᱼᱟ ᱵᱟᱠᱷᱟᱱ ᱟᱢᱫᱚᱧ ᱯᱷᱳᱱ ᱯᱮᱭᱟᱢᱟ ᱡᱩᱫᱤ ᱛᱟᱢ ᱟᱢᱟᱜ ᱢᱮᱱᱟᱜᱼᱟ ᱮᱱᱠᱷᱟᱱ ᱱᱟᱢᱵᱟᱨ ᱤᱢᱟᱹᱧᱢᱮ ᱟᱨ ᱤᱧ ᱫᱚ ᱟᱢᱤᱧ ᱯᱷᱳᱱ ᱯᱮᱭᱟᱢᱟ ᱪᱮᱫᱟᱜ ᱥᱮ ᱤᱧᱟᱹᱜ ᱫᱚ ᱦᱟᱛ ᱨᱮᱢᱟ ᱯᱚᱭᱥᱟ ᱛᱤᱧ ᱵᱟᱹᱱᱩᱜᱼᱟ ᱤᱧᱟᱹᱜ ᱡᱷᱚᱛᱚ ᱠᱚᱣᱟᱜ ᱜᱮ ᱜᱩᱜᱳᱞ ᱨᱮᱜᱮ ᱛᱤᱧ ᱢᱮᱱᱟᱜᱼᱟ ᱟᱨ ᱚᱱᱟᱛᱮᱜᱮ ᱯᱷᱳᱱ ᱯᱮᱭᱟᱢᱟᱹᱧ ᱮᱱᱠᱷᱟᱱ ᱟᱢᱟᱜ ᱦᱚᱛᱟᱢ ᱥᱩᱵᱤᱫᱷᱟᱜᱼᱟ ᱟᱨ ᱤᱧᱟᱹᱜ ᱦᱚᱸ ᱪᱮᱫᱟᱜ ᱥᱮ ᱱᱤᱛᱚᱜ ᱫᱚ ᱚᱠᱟᱨᱮᱧ ᱧᱟᱢᱟ ᱟᱨ ᱤᱧᱴᱷᱮᱱ ᱢᱟ ᱱᱤᱛᱚᱜ ᱢᱟ ᱦᱟᱛ ᱨᱮᱢᱟ ᱵᱟᱹᱱᱩᱜ ᱟᱱᱤᱡ ᱯᱷᱳᱱ ᱨᱮᱜᱮ ᱯᱚᱭᱥᱟ ᱛᱤᱧ ᱚᱱᱟ ᱠᱷᱟᱹᱛᱤᱨ ᱤᱧᱫᱚᱧ ᱟᱢᱫᱩᱧ ᱯᱷᱳᱱ ᱯᱮᱭᱟᱢᱟ